ᱦᱮᱞᱳ ᱦᱮᱸ ᱢᱮᱱᱮᱡᱟᱨ ᱵᱟᱹᱵᱩ ᱤᱧ ᱫᱚᱢ ᱫᱚᱢᱟ ᱠᱷᱚᱱᱤᱧ ᱢᱮᱱᱫᱟ ᱡᱮ ᱤᱧ ᱱᱚᱝᱠᱟ ᱱᱚᱝᱠᱟ ᱦᱚᱞᱟᱧ ᱚᱰᱟᱨ ᱦᱚᱴᱚ ᱞᱮᱫᱟ ᱡᱮ ᱡᱚᱢ ᱞᱟᱹᱜᱤᱫᱛᱮ ᱚᱱᱰᱮ ᱡᱮ ᱡᱚᱢ ᱟᱞᱮ ᱟᱹᱭᱩᱵ ᱚᱠᱛᱚ ᱨᱮ ᱢᱮᱱᱠᱷᱟᱱ ᱚᱱᱟ ᱤᱧ ᱠᱮᱱᱥᱮᱞ ᱤᱧ ᱢᱮᱱ ᱦᱚᱪᱚᱭᱮᱜᱼᱟ ᱮᱱᱛᱮᱜ ᱤᱧ ᱡᱟᱸᱦᱟᱭ ᱠᱚᱧ ᱱᱮᱶᱛᱟ ᱞᱮᱜ ᱠᱚᱣᱟ ᱥᱮ ᱩᱱᱠᱩ ᱥᱚᱢᱚᱥᱥᱟ ᱨᱮ ᱥᱮ ᱚᱥᱩᱵᱤᱫᱷᱟ ᱨᱮᱠᱚ ᱯᱟᱲᱟᱣ ᱠᱟᱱᱛᱮ ᱛᱮᱦᱤᱧ ᱵᱟᱠᱚ ᱦᱮᱡ ᱫᱟᱲᱮᱭᱟᱜ ᱠᱟᱱᱟ ᱚᱱᱟ ᱤᱭᱟᱹᱛᱮᱢᱮᱱᱮᱫ ᱛᱟᱸᱦᱮᱱᱟ ᱡᱚᱫᱤ ᱤᱧᱮᱢ ᱠᱮᱱᱥᱮᱞ ᱠᱟᱹᱛᱤᱧ ᱠᱷᱟᱱ ᱟᱹᱰᱤ ᱟᱸᱴ ᱵᱷᱟᱜᱤ ᱠᱚᱜᱼᱟ ᱱᱤᱭᱟᱹᱜᱮ ᱤᱧ ᱢᱮᱱ ᱦᱚᱪᱚᱭᱮᱫ ᱛᱟᱸᱦᱮᱱᱟ ᱱᱤᱭᱟᱹ ᱜᱮ ᱢᱮᱱ ᱠᱟᱛᱮᱜ ᱫᱚᱦᱚ ᱭᱮᱫᱟᱹᱧ ᱛᱟᱦᱞᱮ ᱠᱮᱱᱥᱮᱞ ᱠᱟᱹᱛᱤᱧ ᱢᱮ ᱦᱮᱸ